ᱱᱚᱣᱟ ᱴᱚᱴᱷᱟ ᱨᱮᱠᱚ ᱧᱮᱞᱚᱜ ᱱᱚᱝᱠᱟᱱ ᱪᱮᱬᱮ ᱫᱚᱠᱚ ᱦᱩᱭᱩᱜ ᱠᱟᱱᱟ ᱠᱟᱹᱦᱩ ᱯᱟᱣᱨᱟ ᱠᱚᱸᱜ ᱥᱟᱹᱝᱠᱟᱹᱭ ᱢᱤᱨᱩ ᱪᱮᱬᱮ ᱜᱮᱸᱣᱲᱟ ᱟᱨᱚ ᱟᱭᱢᱟ ᱠᱚᱜᱮ ᱟᱨ ᱤᱧ ᱠᱩᱥᱤᱭᱟᱠᱟᱱ ᱪᱮᱬᱮ ᱫᱚᱭ ᱦᱩᱭᱩᱜ ᱠᱟᱱᱟ ᱢᱤᱨᱩ ᱪᱮᱬᱮ ᱠᱟᱨᱚᱱ ᱢᱤᱨᱩ ᱪᱮᱬᱮ ᱟᱹᱜᱩ ᱠᱟᱛᱮᱫ ᱡᱚᱠᱷᱚᱱ ᱢᱤᱫᱴᱮᱱ ᱠᱷᱟᱸᱧᱪᱟᱨᱮᱢ ᱫᱚᱦᱚ ᱠᱟᱭᱟ ᱡᱚᱢ ᱠᱚᱢ ᱮᱢᱟᱭᱟ ᱟᱨ ᱟᱢ ᱡᱟᱦᱟᱸᱱᱟᱜ ᱜᱮᱢ ᱨᱚᱲᱟ ᱥᱮᱢ ᱨᱚᱲ ᱚᱪᱚᱭᱮᱭᱟ ᱚᱱᱟ ᱠᱚᱜᱮ ᱪᱮᱫ ᱫᱟᱲᱮᱭᱟᱜᱼᱟᱭ ᱱᱚᱣᱟᱜᱮ